ᱱᱤᱛᱳᱜ ᱱᱚᱜᱼᱚᱭ ᱱᱟᱦᱟᱜ ᱟᱹᱰᱤ ᱜᱟᱱ ᱪᱮᱬᱮ ᱠᱚᱠᱚ ᱟᱫ ᱤᱫᱤᱭᱮᱱᱟ ᱜᱤᱫᱤ ᱵᱟᱝ ᱠᱟᱹᱦᱩ ᱠᱚ ᱠᱩᱬᱤᱫ ᱱᱩᱠᱩ ᱠᱚᱠᱚ ᱟᱫ ᱤᱫᱤᱭᱮᱱᱟ ᱩᱱᱠᱩ ᱠᱚ ᱢᱮᱛᱟ ᱠᱚᱣᱟ ᱠᱚ ᱥᱮᱫᱟᱭ ᱯᱟᱦᱤᱞ ᱠᱚ ᱢᱮᱛᱟ ᱠᱚᱣᱟ ᱯᱟᱡᱷᱟᱲ ᱠᱚ ᱱᱩᱠᱩ ᱠᱚᱦᱚᱸ ᱠᱚ ᱟᱫ ᱤᱫᱤᱭᱮᱱᱟ ᱪᱮᱫᱟᱜ ᱱᱚᱣᱟ ᱠᱚᱫᱚ ᱱᱩᱠᱩ ᱫᱚ ᱱᱮᱛᱟᱨᱠᱚ ᱟᱫᱚᱜ ᱠᱟᱱᱟ ᱠᱚ ᱱᱚᱜᱼᱚᱭ ᱡᱮ ᱱᱩᱠᱩ ᱠᱟᱹᱴᱤᱡ ᱠᱟᱹᱴᱤᱡ ᱠᱚ ᱩᱱᱤ ᱠᱚ ᱜᱷᱟᱲᱣᱟ ᱠᱚ ᱢᱮᱛᱟ ᱠᱚᱣᱟ ᱟᱞᱮ ᱢᱟ ᱜᱷᱟᱲᱣᱟᱞᱮ ᱢᱮᱛᱟ ᱠᱚᱣᱟ ᱜᱷᱟᱲᱟᱣ ᱪᱮᱬᱮ ᱚᱲᱟᱜ ᱪᱮᱬᱮ ᱠᱚᱨᱮ ᱠᱚ ᱛᱟᱦᱮᱱᱟᱠᱚ ᱩᱱᱠᱩ ᱦᱚᱸ ᱱᱮᱛᱟᱨ ᱫᱚ ᱩᱱᱠᱩ ᱦᱚᱸ ᱵᱟᱹᱱᱩᱜ ᱠᱚᱣᱟ ᱩᱱᱠᱩ ᱦᱚᱸ ᱱᱮᱛᱟᱨ ᱫᱚ ᱪᱮᱫᱟᱜ ᱩᱱᱠᱩ ᱞᱟᱹᱜᱤᱫ ᱛᱮ ᱡᱟᱭᱦᱳᱠ ᱩᱱᱠᱩ ᱫᱚ ᱪᱮᱫᱟᱜ ᱤᱭᱟᱹᱜ ᱠᱟᱱᱟᱠᱚ ᱟᱵᱚ ᱱᱚᱜᱼᱚᱭ ᱡᱮ ᱧᱮᱞ ᱢᱮ ᱮᱥᱵᱮᱥᱴᱟᱨ ᱵᱟᱠᱷᱟᱱ ᱪᱷᱟᱛᱚ ᱤᱭᱟᱹᱭᱮᱭᱟ ᱵᱚᱱ ᱚᱲᱟᱜᱮᱫᱟ ᱵᱚᱱ ᱩᱱᱠᱩ ᱚᱱᱟ ᱞᱟᱹᱜᱤᱫ ᱛᱮ ᱚᱱᱟ ᱛᱩᱠᱟᱹ ᱦᱚᱸ ᱵᱟᱠᱚ ᱵᱮᱱᱟᱣ ᱫᱟᱲᱮᱭᱟᱜ ᱠᱟᱱᱛᱮ ᱩᱱᱠᱩ ᱦᱚᱸᱠᱚ ᱟᱫᱚᱜ ᱠᱟᱱᱟ ᱟᱨ ᱱᱚᱜᱼᱚᱭ ᱤᱭᱟᱹ ᱡᱩᱜᱽ ᱛᱮ ᱢᱮᱱᱛᱮ ᱢᱟᱱᱮ ᱤᱭᱟᱹ ᱠᱚ ᱥᱮᱬᱟ ᱥᱮᱬᱟ ᱢᱟᱱᱮ ᱩᱱᱠᱩ ᱥᱮᱫᱟᱭ ᱩᱱᱠᱩ ᱜᱤᱫᱤ ᱠᱚ ᱠᱷᱟᱱ ᱠᱟᱹᱦᱩ ᱠᱚ ᱵᱟᱠᱷᱟᱱ ᱫᱚ ᱤᱭᱟᱹ ᱠᱚ ᱯᱟᱡᱷᱟᱲ ᱠᱚ ᱩᱱᱠᱩ ᱦᱚᱸᱠᱚ ᱵᱚᱨᱚᱛᱮ ᱯᱟᱞᱮᱱ ᱩᱱᱠᱩ ᱦᱚᱸᱠᱚ ᱥᱟᱦᱟᱭ ᱮᱱᱟ ᱤᱭᱟᱹ ᱠᱚ ᱪᱟᱞᱟᱣᱮᱱ ᱛᱟᱠᱚᱣᱟ ᱩᱱᱠᱩ ᱦᱚᱸᱠᱚ ᱟᱫᱚᱜ ᱠᱟᱱᱟ ᱠᱚ ᱚᱱᱟ ᱠᱚ ᱤᱭᱟᱹ ᱠᱚᱛᱮ